ᱯᱷᱮᱥᱵᱩᱠ ᱤᱱᱥᱴᱟᱜᱨᱟᱢ ᱟᱨ ᱵᱟᱝᱠᱷᱟᱱ ᱴᱩᱭᱴᱟᱨ ᱨᱮᱫᱚ ᱟᱹᱰᱤ ᱨᱚᱠᱚᱢ ᱠᱷᱚᱵᱨᱟ ᱠᱷᱚᱵᱚᱨ ᱠᱚ ᱧᱟᱢᱚᱜᱼᱟ ᱡᱟᱦᱟᱸ ᱛᱤᱱᱟᱹᱜ ᱥᱟᱺᱜᱤᱧ ᱨᱮᱜᱮ ᱱᱤᱡᱮᱨᱮᱱ ᱯᱮᱲᱟ ᱯᱟᱹᱲᱦᱟᱹ ᱠᱚ ᱛᱟᱦᱮᱸ ᱦᱚᱪᱚᱣᱟᱱ ᱚᱱᱠᱟ ᱥᱩᱠ ᱫᱩᱠ ᱡᱚᱛᱚ ᱨᱚᱠᱚᱢ ᱠᱷᱚᱵᱨᱟ ᱠᱷᱚᱵᱚᱨ ᱠᱚ ᱧᱟᱢᱚᱜᱼᱟ ᱵᱟ ᱵᱤᱯᱚᱫ ᱟᱯᱚᱫ ᱠᱚᱨᱮ ᱡᱟᱦᱟᱱᱟᱜ ᱦᱩᱭ ᱞᱮᱱᱠᱷᱟᱱ ᱥᱚᱝᱜᱮ ᱥᱚᱝᱜᱮ ᱛᱮᱜᱮ ᱯᱷᱮᱥᱵᱩᱠ ᱠᱚᱨᱮ ᱠᱚ ᱮᱢ ᱠᱟᱛᱮᱜ ᱥᱟᱱᱟᱢ ᱠᱚᱜᱮ ᱵᱤᱵᱷᱤᱱᱱᱚ ᱨᱚᱠᱚᱢ ᱫᱤᱠ ᱫᱤᱭᱮ ᱛᱮᱠᱚ ᱥᱚᱦᱚᱡᱳᱜᱤᱛᱟᱭᱮᱜ ᱠᱚᱣᱟ ᱱᱚᱣᱟᱜᱮ ᱦᱩᱭᱩᱜ ᱠᱟᱱᱟ ᱡᱚᱛᱚᱠᱷᱚᱱ ᱟᱹᱰᱤ ᱞᱚᱜᱚᱱ ᱥᱟᱹᱦᱤᱡ ᱠᱷᱚᱵᱨᱟ ᱠᱷᱚᱵᱚᱨ ᱧᱟᱢ ᱨᱮᱭᱟᱜ ᱯᱚᱫᱽᱫᱷᱚᱛᱤ ᱫᱚ ᱚᱱᱟ ᱠᱷᱟ ᱛᱤᱨ ᱯᱷᱮᱥᱵᱩᱠ ᱥᱮ ᱤᱱᱥᱴᱟᱜᱨᱟᱢ ᱴᱩᱭᱴᱟᱨ ᱠᱚᱨᱮ ᱜᱮ ᱟᱹᱰᱤᱜᱮ ᱪᱟᱹᱞᱩ ᱟᱠᱟᱱᱟ ᱡᱟᱛᱮ ᱥᱟᱱᱟᱢ ᱢᱟᱹᱱᱢᱤ ᱠᱚᱣᱟᱜ ᱠᱳᱱᱳ ᱵᱤᱯᱚᱫ ᱟᱯᱚᱫ ᱠᱷᱚᱱ ᱡᱟᱛᱮ ᱥᱚᱦᱞᱮ ᱛᱮᱜᱮ ᱠᱚ ᱵᱟᱲᱟᱭ ᱧᱟᱢᱚᱜ ᱢᱟᱠᱚ ᱚᱱᱟ ᱠᱟᱛᱮᱜ ᱱᱚᱣᱟ ᱠᱚᱫᱚ ᱱᱚᱝᱠᱟ ᱞᱮᱠᱟ ᱠᱚ ᱪᱟᱹᱞᱩ ᱟᱠᱟᱫᱟ